ᱡᱚᱦᱟᱨ ᱡᱚᱦᱟᱨ ᱡᱚᱦᱟᱨ ᱡᱚᱦᱟᱨ ᱦᱳᱭ

ᱮᱱᱠᱷᱟᱱ ᱪᱮᱫ ᱞᱮᱠᱟ ᱢᱮᱨᱚᱢ ᱵᱷᱤᱲᱤ ᱠᱚᱵᱚᱱ ᱟᱹᱥᱩᱞ ᱟᱠᱟᱫ ᱠᱚᱣᱟ ᱟᱪᱪᱷᱟ ᱟᱪᱪᱷᱟ ᱟᱪᱪᱷᱟ ᱦᱮᱸ ᱮᱱᱠᱷᱟᱱ ᱪᱮᱫ ᱞᱮᱠᱟᱱ ᱠᱚ ᱯᱟᱹᱴᱷᱤ ᱠᱚᱥᱮ ᱵᱚᱫᱟ ᱠᱚ ᱯᱟᱹᱴᱷᱤ ᱠᱚᱥᱮ ᱵᱚᱫᱟ ᱠᱚ ᱢᱮᱱᱟᱜ ᱠᱚᱣᱟ ᱦᱳᱭ ᱦᱳᱭ ᱟᱫᱚ ᱟᱹᱞᱤᱧ ᱦᱚᱸ ᱚᱱᱟ ᱫᱩᱨᱵᱚᱞ ᱜᱮᱞᱤᱧ ᱛᱟᱦᱮᱸ ᱠᱟᱱᱟ ᱵᱟᱹᱞᱤᱧ ᱯᱷᱳᱱ ᱵᱟᱲᱟᱭᱟ ᱚᱱᱟᱛᱮ ᱵᱟᱹᱞᱤᱧ ᱪᱟᱞᱟᱜ ᱠᱟᱱᱟ ᱠᱮᱵᱚᱞ ᱞᱤᱧ ᱛᱟᱦᱮᱸ ᱠᱟᱱᱟ

ᱢᱮᱱᱠᱷᱟᱱ ᱫᱚ ᱪᱮᱫ ᱞᱮᱠᱟ ᱯᱟᱹᱴᱷᱤ ᱢᱮᱨᱚᱢ ᱪᱮᱫ ᱞᱮᱠᱟ ᱵᱤᱱ ᱫᱟᱢ ᱟᱠᱟᱫ ᱠᱚᱣᱟ ᱟᱪᱪᱷᱟ ᱟᱪᱪᱷᱟ ᱟᱪᱪᱷᱟ ᱟᱪᱪᱷᱟ ᱟᱨ ᱵᱚᱫᱟ ᱚᱻ ᱦᱚᱸ ᱦᱮᱸ ᱦᱮᱸ ᱟᱪᱪᱷᱟ ᱯᱚᱱᱨᱚ ᱦᱟᱡᱟᱨ ᱢᱮᱱᱠᱷᱟᱱ ᱫᱚ ᱛᱚᱵᱮᱞᱤᱧ ᱪᱟᱞᱟᱜᱼᱟ ᱢᱤᱫ ᱫᱤᱱ ᱫᱚᱨᱫᱟᱢ ᱵᱚᱱ ᱯᱚᱴᱟᱜᱼᱟ ᱟᱵᱚᱱ ᱟᱹᱜᱩ ᱢᱟᱱᱮ ᱤᱧᱦᱚᱸ ᱤᱧᱦᱚᱸ ᱚᱸᱰᱮ ᱠᱷᱚᱱ ᱡᱟᱦᱟᱸ ᱠᱤᱪᱷᱩ ᱩᱰᱩᱠ ᱤᱧᱟᱹ ᱟᱲᱟᱜ ᱧᱚᱜ ᱤᱧ ᱵᱤᱱ

ᱢᱮᱱᱠᱷᱟᱱ ᱫᱚ ᱟᱪᱪᱷᱟ ᱵᱷᱤᱲᱤ ᱠᱚᱫᱚ ᱵᱷᱤᱲᱤ ᱠᱚᱵᱤᱱ ᱟᱹᱥᱩᱞ ᱟᱠᱟᱫ ᱠᱚᱣᱟ ᱵᱷᱤᱲᱤ ᱦᱚᱸ ᱢᱮᱱᱟᱜ ᱠᱚᱜᱮᱭᱟ ᱢᱮᱱᱠᱷᱟᱱ ᱡᱚᱛᱚ ᱨᱚᱠᱚᱢ ᱠᱚᱜᱮ ᱢᱮᱱᱟᱜ ᱠᱚᱣᱟ ᱢᱮᱱᱠᱷᱟᱱ ᱢᱤᱫ ᱫᱤᱱ ᱞᱤᱧ ᱪᱟᱞᱟᱜᱼᱟ ᱛᱚᱵᱮ ᱚᱱᱟ ᱚᱠᱟ ᱵᱮᱲᱟ ᱠᱚᱯᱮ ᱛᱟᱦᱮᱱ ᱠᱟᱱᱟ ᱚᱲᱟᱜ ᱠᱚᱨᱮᱜ ᱟᱨ ᱱᱮᱛᱟᱨ ᱢᱟ ᱵᱟᱹᱫᱽ ᱠᱚ ᱠᱟᱹᱢᱤ ᱯᱟᱪᱮᱫ ᱵᱟᱹᱫᱽ ᱠᱚ ᱯᱟᱪᱮᱫ ᱪᱟᱞᱟᱜ ᱠᱟᱱᱟ ᱚᱠᱟ ᱫᱷᱟᱨᱟ ᱯᱮ ᱛᱟᱦᱮᱱ ᱠᱟᱱᱟ ᱚᱲᱟᱜ ᱠᱚᱨᱮᱜ

ᱦᱳᱭ ᱢᱮᱱᱠᱷᱟᱱ ᱫᱚ ᱫᱚᱥᱴᱟ ᱢᱟᱲᱟᱝ ᱨᱮ ᱫᱚᱥᱴᱟ ᱢᱟᱲᱟᱝ ᱨᱮᱜᱮᱞᱤᱧ ᱪᱟᱞᱟᱜᱼᱟ ᱛᱚᱵᱮ ᱦᱳᱭ ᱦᱳᱭ ᱦᱳᱭ ᱟᱫᱚ ᱦᱳᱭ ᱦᱳᱭ ᱟᱪᱪᱷᱟ ᱦᱚᱭ ᱪᱟᱞᱟᱜ ᱟᱹᱞᱤᱧ ᱛᱚᱵᱮ ᱢᱤᱫ ᱫᱤᱱ ᱦᱟᱸᱜ ᱟᱹᱞᱤᱧ ᱞᱤᱧ ᱪᱟᱞᱟᱜᱼᱟᱻ ᱥᱳᱢᱵᱟᱨ ᱠᱚᱛᱮ ᱞᱤᱧ ᱪᱟᱞᱟᱜᱼᱟ ᱦᱳᱭ ᱦᱳᱭ ᱦᱳᱭ ᱦᱮᱸ ᱢᱟ ᱴᱷᱤᱠ ᱜᱮᱭᱟ ᱛᱚᱵᱮ ᱨᱚᱯᱚᱲᱟ ᱦᱟᱸᱜ